ᱤᱧᱟᱹᱜ ᱢᱤᱫᱴᱮᱡ ᱥᱟᱹᱲᱤ ᱢᱮᱱᱟᱜᱼᱟ ᱞᱮᱸᱡᱮᱨ ᱥᱟᱹᱲᱤ ᱟᱹᱰᱤ ᱱᱟᱯᱟᱭ ᱜᱮ ᱵᱟᱸᱫᱮ ᱟᱹᱭᱠᱟᱹᱜᱼᱟ ᱟᱹᱰᱤ ᱢᱚᱡᱽ ᱵᱟᱸᱫᱮ ᱵᱟᱲᱟᱭ ᱦᱚᱲᱛᱮᱢ ᱵᱟᱸᱫᱮᱭᱟ ᱥᱮ ᱫᱤᱠᱩ ᱛᱮᱢ ᱵᱟᱸᱫᱮᱭᱟ ᱟᱨ ᱯᱟᱧᱪᱤ ᱥᱟᱲᱤ ᱦᱚᱸ ᱢᱮᱱᱟᱜ ᱛᱤᱧᱟᱹ ᱚᱱᱟ ᱦᱚᱸ ᱟᱹᱰᱤ ᱢᱚᱡᱽ ᱜᱤᱧ ᱠᱩᱥᱤᱭᱟᱜᱼᱟ ᱟᱹᱰᱤ ᱢᱚᱡᱽ ᱜᱮ ᱧᱮᱞᱚᱜᱚᱜᱼᱟ ᱵᱟᱸᱫᱮ ᱠᱟᱛᱮ ᱦᱚᱲᱛᱮᱢ ᱵᱟᱸᱫᱮᱭᱟ ᱥᱮ ᱫᱤᱠᱩ ᱛᱮᱢ ᱵᱟᱸᱫᱮᱭᱟ ᱵᱟᱸᱫᱮ ᱞᱟᱹᱜᱤᱫ ᱵᱟᱸᱫᱮ ᱠᱟᱛᱮ ᱦᱚᱸ ᱢᱚᱡᱽ ᱜᱮ ᱧᱮᱞᱚᱜᱚᱜᱼᱟ ᱟᱨ ᱵᱟᱝ ᱢᱚᱡᱽ ᱵᱩᱡᱷᱟᱹᱜᱼᱟ ᱟᱨᱟᱢ ᱵᱩᱡᱷᱟᱹᱜᱼᱟ ᱵᱟᱸᱫᱮ ᱨᱮᱭᱟᱜ ᱟᱨᱚ ᱱᱟᱱᱟᱱ ᱨᱚᱠᱚᱢ ᱨᱮᱭᱟᱜ ᱵᱟᱸᱫᱮ ᱦᱚᱸ ᱢᱚᱡᱽ ᱜᱮ ᱡᱩᱛᱩᱜᱼᱟ ᱢᱚᱡᱽ ᱜᱮ ᱡᱩᱛᱩᱜᱼᱟ ᱢᱚᱡᱽ ᱜᱮ ᱵᱟᱸᱫᱮᱜᱼᱟ ᱢᱚᱡᱽ ᱜᱮ ᱟᱹᱭᱠᱟᱹᱜᱼᱟ ᱟᱨ ᱪᱷᱟᱯᱟ ᱠᱚᱦᱚᱸ ᱢᱚᱡᱽ ᱜᱮᱭᱟ ᱚᱱᱟᱛᱮ ᱟᱹᱰᱤᱛᱮᱧ ᱠᱩᱥᱤ ᱠᱩᱥᱤᱭ ᱠᱟᱱᱟ ᱚᱱᱟ ᱥᱟᱹᱲᱤ ᱫᱚ ᱪᱷᱟᱯᱟ ᱠᱚᱦᱚᱸ ᱢᱚᱡᱽ ᱜᱮᱭᱟ ᱨᱚᱝ ᱠᱚᱦᱚᱸ ᱨᱚᱝ ᱦᱚᱸ ᱢᱚᱡᱽ ᱜᱮ ᱟᱹᱰᱤ ᱢᱚᱡᱽ ᱨᱚᱝ ᱟᱨ ᱵᱟᱸᱫᱮ ᱠᱟᱛᱮ ᱦᱚᱸ ᱢᱚᱡᱽ ᱜᱮ ᱟᱹᱭᱠᱟᱹᱜᱼᱟ ᱟᱹᱰᱤ ᱛᱮᱫ ᱠᱩᱥᱤᱧ ᱚᱱᱟᱛᱮ ᱟᱹᱰᱤ ᱠᱩᱥᱤᱧ ᱵᱩᱡᱷᱟᱹᱣᱟ ᱤᱧ ᱫᱚ ᱱᱚᱣᱟ ᱫᱚ ᱟᱹᱰᱤ ᱢᱚᱡᱽ ᱧᱮᱞᱟ